ᱥᱟᱱᱛᱟᱲᱤ ᱯᱟᱹᱨᱥᱤ ᱥᱟᱱᱛᱟᱲ ᱦᱚᱲᱟᱜ ᱟᱭᱳ ᱟᱲᱟᱝ ᱥᱮ ᱡᱟᱱᱟᱢ ᱟᱲᱟᱝ ᱱᱚᱣᱟ ᱟᱲᱟᱝ ᱛᱮ ᱱᱚᱣᱟ ᱡᱷᱟᱲᱠᱷᱚᱸᱰ ᱯᱚᱱᱚᱛ ᱨᱮᱱᱟᱜ ᱯᱩᱨᱵᱚ ᱥᱤᱝᱵᱷᱩᱢ ᱦᱚᱱᱚᱛ ᱫᱚ ᱡᱟᱹᱥᱛᱤ ᱥᱟᱱᱛᱟᱲ ᱨᱚᱲ ᱦᱚᱲ ᱢᱮᱱᱫᱚ ᱥᱟᱱᱛᱟᱲ ᱦᱚᱲᱜᱮ ᱢᱮᱱᱟᱜ ᱵᱚᱱᱟ ᱟᱨ ᱱᱚᱰᱮ ᱚᱞᱪᱤᱠᱤ ᱛᱮ ᱚᱞᱚᱜ ᱯᱟᱲᱦᱟᱣ ᱫᱚᱨᱠᱟᱨᱚᱜ ᱠᱟᱱᱟ ᱟᱨ ᱥᱟᱱᱛᱟᱲᱤ ᱛᱮ ᱨᱚᱲ ᱫᱚᱨᱠᱟᱨᱚᱜ ᱠᱟᱱᱟ ᱟᱨ ᱚᱞᱪᱤᱠᱤ ᱛᱮ ᱚᱞ ᱫᱚᱨᱠᱟᱨᱚᱜ ᱠᱟᱱᱟ ᱟᱨ ᱮᱴᱟᱜ ᱪᱤᱠᱤ ᱠᱷᱚᱱ ᱟᱵᱚᱣᱟᱜ ᱪᱤᱠᱤ ᱯᱟᱹᱨᱥᱤ ᱫᱚ ᱟᱹᱰᱤ ᱥᱚᱨᱮᱥ ᱜᱮᱭᱟ ᱚᱱᱟ ᱞᱮᱠᱟᱛᱮ ᱡᱟᱱᱟᱢ ᱟᱲᱟᱝ ᱛᱮ ᱜᱤᱫᱽᱨᱟᱹ ᱠᱚ ᱥᱮᱪᱮᱫ ᱞᱮᱱᱠᱷᱟᱱ ᱩᱱᱠᱩᱣᱟᱜ ᱵᱩᱫᱽᱫᱷᱤ ᱫᱤᱥᱟᱹ ᱟᱹᱠᱤᱞ ᱜᱮᱭᱟᱱ ᱢᱟᱱᱚᱥᱤᱠᱚᱛᱟ ᱥᱮ ᱩᱱᱠᱩᱣᱟᱜ ᱢᱤᱫᱴᱮᱱ ᱢᱮᱱᱴᱟᱞᱤ ᱰᱮᱵᱷᱞᱚᱯᱢᱮᱱᱴ ᱟᱹᱰᱤ ᱱᱟᱯᱟᱭ ᱦᱩᱭᱩᱜᱼᱟ ᱥᱮ ᱩᱱᱠᱩ ᱟᱹᱰᱤ ᱱᱟᱯᱟᱭ ᱠᱚ ᱩᱭᱦᱟᱹᱨ ᱫᱟᱲᱮᱭᱟᱜᱼᱟ ᱱᱟᱯᱟᱭ ᱛᱮᱠᱚ ᱪᱮᱫ ᱪᱮᱫ ᱥᱮᱠᱚ ᱥᱮᱪᱮᱫ ᱫᱟᱲᱮᱭᱟᱜᱼᱟ ᱟᱨ ᱢᱟᱛᱨᱤ ᱵᱷᱟᱥᱟ ᱛᱮ ᱱᱤᱛᱚᱜ ᱡᱟᱦᱟᱸ ᱨᱟᱥᱴᱨᱤᱭᱚ ᱥᱤᱪᱪᱷᱟ ᱱᱤᱛᱤ ᱨᱮᱦᱚᱸᱭ ᱢᱮᱱ ᱟᱠᱟᱫᱼᱟ ᱡᱮ ᱢᱟᱛᱨᱤ ᱵᱷᱟᱥᱟ ᱛᱮ ᱜᱤᱫᱽᱨᱟᱹ ᱠᱚ ᱚᱞᱚᱜ ᱯᱟᱲᱦᱟᱣ ᱫᱚᱨᱠᱟᱨ ᱟᱨ ᱢᱟᱛᱨᱤ ᱵᱷᱟᱥᱟ ᱫᱚ ᱟᱵᱚᱣᱟᱜ ᱦᱩᱭᱩᱜ ᱠᱟᱱᱟ ᱟᱵᱚᱣᱟᱜ ᱥᱟᱱᱛᱟᱲᱤ ᱟᱨ ᱱᱚᱣᱟᱛᱮ ᱚᱞ ᱯᱟᱲᱦᱟᱣ ᱟᱵᱚ ᱥᱟᱱᱟᱢ ᱠᱷᱮᱨᱣᱟᱞ ᱥᱟᱱᱛᱟᱲ ᱜᱤᱫᱽᱨᱟᱹ ᱠᱚ ᱚᱞᱪᱤᱠᱤ ᱛᱮᱠᱚ ᱚᱞᱚᱜ ᱢᱟ ᱟᱨᱠᱚ ᱯᱟᱲᱦᱟᱜ ᱢᱟ ᱟᱨ ᱮᱜ ᱟᱹᱠᱤᱞ ᱠᱚ ᱦᱟᱨᱟ ᱡᱚᱝ ᱢᱟ